ᱥᱟᱱᱛᱟᱲ ᱥᱟᱶᱛᱟ ᱨᱮ ᱥᱟᱱᱛᱟᱲ ᱦᱚᱯᱚᱱ ᱠᱚ ᱟᱭᱢᱟ ᱞᱮᱠᱟᱱ ᱫᱷᱚᱨᱚᱢ ᱠᱚ ᱢᱟᱱᱟᱣ ᱛᱟᱦᱮᱱᱟ ᱤᱧ ᱫᱚ ᱥᱟᱹᱨᱤ ᱫᱷᱚᱨᱚᱢ ᱤᱧ ᱢᱟᱱᱟᱣ ᱛᱟᱦᱮᱱᱟ ᱫᱷᱟᱹᱨᱛᱤ ᱡᱚᱠᱷᱚᱱ ᱥᱤᱨᱡᱚᱱ ᱞᱮᱱᱟ ᱢᱟᱹᱱᱢᱤ ᱩᱱ ᱠᱷᱚᱱᱜᱮ ᱟᱵᱚ ᱨᱮᱱ ᱵᱚᱸᱜᱟ ᱵᱳᱨᱳ ᱪᱮᱛᱟᱱ ᱟᱹᱰᱤ ᱯᱟᱹᱛᱭᱟᱹᱣ ᱛᱟᱦᱮᱸ ᱛᱟᱦᱮᱱ ᱥᱮ ᱢᱮᱱᱟᱜ ᱛᱟᱠᱚᱣᱟ ᱱᱤᱛ ᱦᱚᱸ ᱡᱟᱦᱟᱸ ᱫᱚ ᱟᱵᱚᱣᱟᱜ ᱥᱟᱶᱛᱟ ᱨᱮ ᱧᱮᱞᱚᱜᱼᱟ ᱡᱮ ᱡᱟᱦᱮᱨ ᱛᱷᱟᱱ ᱨᱮ ᱟᱵᱚ ᱵᱟᱦᱟ ᱵᱚᱸᱜᱟ ᱵᱚᱱ ᱢᱟᱱᱟᱣ ᱛᱟᱦᱮᱱᱟ ᱚᱱᱠᱟᱜᱮ ᱟᱨᱦᱚᱸ ᱢᱟᱺᱡᱷᱤ ᱛᱷᱟᱱ ᱦᱚᱸ ᱢᱮᱱᱟᱜᱼᱟ ᱟᱨ ᱢᱟᱜᱷ ᱵᱚᱸᱜᱟ ᱦᱚᱸ ᱢᱟᱜᱽ ᱵᱚᱸᱜᱟ ᱦᱚᱵᱚᱱ ᱵᱚᱸᱜᱟᱱᱟ ᱚᱱᱠᱟ ᱟᱭᱢᱟ ᱞᱮᱠᱟᱱ ᱵᱚᱸᱜᱟ ᱵᱳᱨᱳ ᱟᱵᱚᱣᱟᱜ ᱥᱟᱶᱛᱟ ᱨᱮ ᱪᱚᱞ ᱢᱮᱱᱟᱜ ᱠᱟᱫᱟ ᱟᱨ ᱱᱤᱛ ᱦᱚᱸ ᱢᱮᱱᱟᱜ ᱠᱟᱫᱟ ᱱᱤᱛ ᱦᱚᱸ ᱟᱵᱚ ᱥᱟᱱᱛᱟᱲ ᱦᱚᱯᱚᱱ ᱠᱚ ᱱᱚᱣᱟ ᱵᱚᱸᱜᱟ ᱠᱚ ᱟᱹᱰᱤ ᱠᱚ ᱯᱟᱹᱛᱭᱟᱹᱣ ᱟᱠᱚ ᱛᱟᱦᱮᱱ